ᱦᱮᱞᱳ ᱟᱢ ᱚᱠᱚᱭᱮᱢ ᱞᱟᱹᱭᱮᱜᱼᱟ ᱚᱻ ᱠᱟᱥᱴᱚᱢᱟᱨ ᱪᱮᱫ ᱠᱚ ᱫᱚᱨᱠᱟᱨ ᱢᱮᱱᱟᱜ ᱜᱮᱭᱟ ᱢᱮᱱᱟᱜ ᱜᱮᱭᱟ ᱦᱮᱸ ᱪᱟᱣᱞᱮ ᱫᱚ ᱚᱱᱠᱟ ᱫᱚ ᱯᱚᱸᱭᱛᱨᱤᱥ ᱴᱟᱠᱟ ᱠᱤᱞᱳ ᱟᱫᱚ ᱰᱷᱮᱨ ᱮᱢ ᱦᱟᱛᱟᱣ ᱠᱷᱟᱱ ᱫᱚ ᱚᱸᱰᱮ ᱠᱷᱚᱡ ᱰᱤᱥᱠᱟᱣᱩᱱᱴ ᱦᱚᱸ ᱦᱩᱭᱩᱜ ᱜᱮᱭᱟ ᱥᱩᱱᱩᱢ ᱫᱚ ᱫᱩ ᱥᱚ ᱴᱟᱠᱟ ᱠᱤᱞᱳ ᱰᱷᱮᱨ ᱡᱩᱫᱤᱢ ᱦᱟᱛᱟᱣᱟ ᱮᱱᱠᱷᱟᱱ ᱫᱚ ᱚᱸᱰᱮ ᱦᱚᱸ ᱰᱤᱥᱠᱟᱣᱩᱱᱴ ᱠᱚ ᱧᱟᱢᱚᱜ ᱜᱮᱭᱟ ᱵᱩᱞᱩᱝ ᱢᱟ ᱱᱤᱛᱚᱜ ᱫᱚ ᱯᱮᱠᱮᱴ ᱵᱩᱞᱩᱝ ᱫᱚᱥ ᱴᱟᱠᱟ ᱢᱟᱲᱟᱝ ᱫᱚ ᱠᱚᱢ ᱛᱟᱦᱮᱸ ᱞᱮᱱᱟ ᱦᱳᱭ ᱟᱫᱚ ᱰᱷᱮᱨ ᱜᱮᱯᱮ ᱦᱟᱛᱟᱣ ᱠᱷᱟᱱ ᱫᱚ ᱟᱲᱟᱜ ᱜᱮᱭᱟᱞᱮ ᱰᱤᱥᱠᱟᱣᱩᱱᱴ ᱫᱚ ᱛᱟᱦᱮᱱ ᱜᱮᱭᱟ ᱦᱚᱸ ᱡᱚᱛᱚ ᱨᱚᱠᱚᱢᱟᱜ ᱜᱮ ᱢᱮᱱᱟᱜᱼᱟ ᱦᱮᱸ ᱫᱟᱱ ᱫᱚ ᱡᱷᱩᱨᱟᱹᱣᱟᱜ ᱵᱮᱱ ᱦᱟᱛᱟᱣ ᱠᱷᱟᱱ ᱚᱱᱠᱟ ᱦᱤᱥᱟᱹᱵ ᱯᱮᱠᱮᱴᱟᱜ ᱠᱷᱟᱱ ᱯᱮᱠᱮᱴ ᱦᱤᱥᱟᱹᱵ ᱟᱫᱚ ᱚᱠᱟ ᱯᱚᱥᱟᱣ ᱟᱯᱮᱭᱟ ᱯᱮᱠᱮᱴ ᱫᱚ ᱢᱚᱬᱮ ᱴᱟᱠᱟ ᱢᱮᱱᱟᱜᱼᱟ ᱫᱚᱥ ᱴᱟᱠᱟ ᱢᱮᱱᱟᱜᱼᱟ ᱯᱚᱧᱪᱟᱥ ᱴᱟᱠᱟ ᱦᱮᱸ ᱡᱚᱛᱚ ᱨᱮᱜᱮ ᱡᱩᱫᱤ ᱰᱷᱮᱨ ᱰᱷᱮᱨ ᱯᱮ ᱦᱟᱛᱟᱣᱟ ᱮᱱᱠᱷᱟᱱ ᱰᱤᱥᱠᱟᱣᱩᱱᱴ ᱫᱚ ᱧᱟᱢᱚᱜ ᱜᱮᱭᱟ ᱡᱚᱛᱚ ᱜᱮ ᱚᱱᱟ ᱠᱚᱦᱚᱸ ᱡᱚᱢ ᱥᱩᱱᱩᱢ ᱥᱮ ᱚᱡᱚᱜ ᱥᱩᱱᱩᱢ ᱡᱚᱢ ᱥᱩᱱᱩᱢ ᱫᱚ ᱫᱩᱥᱚ ᱴᱟᱠᱟ ᱠᱤᱞᱳ ᱚᱡᱚᱜᱟᱜ ᱠᱚᱫᱚ ᱚᱱᱟᱦᱚᱸ ᱱᱮᱛᱟᱨ ᱢᱟ ᱡᱚᱛᱚᱜᱮ ᱵᱳᱛᱚᱞ ᱛᱚ ᱯᱮᱠᱮᱴ ᱠᱚᱨᱟᱣᱟᱜ ᱜᱮ ᱥᱟᱵᱚᱱ ᱠᱚᱦᱚᱸ ᱢᱮᱱᱟᱜ ᱜᱮᱭᱟ ᱞᱩᱜᱽᱲᱤ ᱥᱟᱵᱚᱱ ᱠᱚ ᱵᱟᱨᱚ ᱯᱚᱱᱨᱚ ᱴᱟᱠᱟ